ᱦᱮᱸ ᱡᱚᱦᱟᱨ ᱡᱚᱦᱟᱨ ᱟᱪᱪᱷᱟ ᱡᱚᱦᱟᱨᱜᱮ ᱦᱟᱯᱮ ᱵᱟᱹᱞᱤᱧ ᱵᱟᱹᱞᱤᱧ ᱩᱨᱩᱢ ᱴᱷᱤᱠᱟᱹᱭᱮᱫᱵᱤᱱᱟ ᱟᱹᱵᱤᱱ ᱚᱠᱚᱭ ᱚᱠᱟᱠᱷᱚᱱ ᱱᱟᱦᱟᱜᱵᱤᱱ ᱢᱮᱱᱮᱫᱠᱟᱱᱟ ᱟᱪᱪᱷᱟ ᱟᱪᱪᱷᱟ ᱟᱪᱪᱷᱟ ᱟᱪᱪᱷᱟ ᱡᱚᱦᱟᱨ ᱡᱚᱦᱟᱨ ᱡᱚᱦᱟᱨᱜᱮ ᱦᱚᱭ ᱦᱚᱭ ᱦᱮᱸ ᱦᱚᱭ ᱵᱟᱝᱟ ᱚᱱᱟ ᱢᱟ ᱵᱟᱲᱟᱭ ᱠᱟᱛᱷᱟᱜᱮ ᱱᱤᱭᱟᱹ ᱤᱞᱟᱹᱠᱟ ᱱᱚᱣᱟ ᱩᱲᱤᱥᱟ ᱤᱭᱟᱹᱨᱤᱱ ᱢᱟ ᱟᱹᱞᱤᱧᱦᱚᱸ ᱟᱹᱰᱤ ᱢᱟᱨᱟᱝ ᱫᱷᱟᱨᱟ ᱪᱟᱹᱥᱤᱠᱟᱱ ᱜᱮᱭᱟ ᱱᱟᱦᱟᱜᱞᱤᱧ ᱦᱚᱭ ᱟᱹᱰᱤ ᱟᱭᱢᱟᱠᱚ ᱵᱟᱲᱟᱭ ᱟᱠᱟᱫᱞᱤᱧᱟ ᱦᱚᱭ ᱴᱷᱤᱠᱟ ᱦᱮᱸ ᱦᱮᱸ ᱪᱟᱹᱞᱩᱣ ᱟᱠᱟᱱᱟ ᱟᱫᱚ ᱚᱱᱟ ᱦᱮᱸ ᱪᱟᱥᱵᱟᱥ ᱠᱚᱫᱚ ᱚᱱᱠᱟᱫᱚ ᱟᱹᱰᱤ ᱟᱭᱢᱟᱜᱮ ᱱᱟᱦᱟᱜ ᱪᱟᱹᱞᱩᱣᱟᱠᱟᱱᱟ ᱟᱨᱦᱚᱸ ᱦᱮᱸ ᱱᱚᱝᱠᱟᱫᱚ ᱵᱮᱸᱜᱟᱲ ᱵᱤᱞᱟᱹᱛᱤ ᱮᱢᱟᱱ ᱟᱹᱰᱤᱜᱟᱱ ᱦᱟᱸᱜ ᱱᱚᱝᱠᱟ ᱠᱚᱵᱤ ᱱᱚᱝᱠᱟ ᱟᱹᱰᱤᱜᱟᱱ ᱯᱚᱴᱟᱴᱳ ᱮᱢᱟᱱᱠᱚ ᱟᱹᱰᱤᱜᱟᱱ ᱦᱮᱸ ᱦᱩᱲᱩᱠᱚᱦᱚᱸ ᱢᱮᱱᱟᱜᱼᱟ ᱚᱱᱟ ᱟᱹᱰᱤ ᱵᱷᱮᱨᱟᱭᱴᱤ ᱵᱷᱮᱨᱟᱭᱴᱤ ᱠᱤᱥᱚᱢ ᱠᱤᱥᱚᱢ ᱨᱮᱱᱟᱜ ᱦᱩᱲᱩ ᱢᱮᱱᱟᱜᱼᱟ ᱠᱚᱢᱫᱤᱱ ᱨᱮᱱᱟᱜ ᱦᱮᱸ ᱦᱮᱸ ᱦᱮᱸ ᱦᱚᱭ ᱱᱤᱛᱚᱜ ᱢᱟ ᱱᱚᱜᱼᱚᱭ ᱡᱟᱹᱱᱤᱡ ᱥᱤᱡᱮᱱ ᱚᱱᱩᱥᱟᱨᱮ ᱠᱟᱹᱴᱤᱡ ᱚᱱᱟᱠᱚ ᱠᱟᱹᱴᱤᱡ ᱯᱟᱲᱟᱣᱧᱚᱜᱚᱜ ᱠᱟᱱᱟ ᱱᱤᱛᱚᱜ ᱠᱩᱲᱤ ᱦᱟᱡᱟᱨ ᱴᱟᱠᱟ ᱠᱟᱛᱮᱫ ᱵᱤᱞᱟᱹᱛᱤ ᱦᱚᱭ ᱦᱚᱭ ᱵᱮᱸᱜᱟᱲ ᱛᱤᱨᱤᱥ ᱛᱤᱨᱤᱥ ᱴᱟᱠᱟ ᱠᱟᱛᱮᱫ ᱦᱮᱸ ᱠᱟᱰᱷᱟᱱ ᱠᱚᱫᱚ ᱪᱟᱵᱟᱜᱚᱫ ᱟᱠᱟᱱᱟ ᱦᱟᱸᱜ ᱪᱟᱵᱟ ᱟᱠᱟᱱᱟ ᱦᱚᱭ ᱦᱮᱸ ᱦᱮᱸ ᱵᱟᱲᱟᱜᱚᱫ ᱱᱤᱛᱚᱜ ᱤᱱᱠᱟᱹ ᱨᱟᱣᱟᱞᱟᱜ ᱠᱚᱫᱚ ᱚᱰᱳᱠᱵᱟᱲᱟ ᱜᱚᱫᱚᱜ ᱠᱟᱱᱟ ᱦᱟᱸᱜ

ᱦᱮᱸ ᱦᱮᱸ ᱪᱟᱥᱮᱫᱟᱞᱮ ᱟᱨ ᱟᱹᱫᱟᱹᱭ ᱠᱟᱛᱮᱫ ᱢᱟᱱᱮ ᱚᱱᱟᱠᱟᱜᱮ ᱟᱨᱦᱚᱸ ᱵᱮᱯᱟᱨᱤᱭᱟᱹ ᱮᱢᱟᱱ ᱠᱚᱦᱚᱸᱠᱚ ᱦᱤᱡᱩᱜ ᱠᱟᱱᱟᱠᱚ ᱱᱚᱣᱟ ᱤᱭᱟᱹᱠᱚ ᱞᱟᱹᱜᱤᱫ ᱮᱢᱟᱱᱠᱚ ᱟᱞᱮᱴᱷᱮᱱ ᱠᱚᱦᱚᱸ ᱟᱹᱰᱤ ᱟᱭᱢᱟᱠᱚ ᱤᱫᱤᱭᱮᱫᱟ ᱦᱮᱸ ᱦᱮᱸ ᱤᱫᱤᱭᱟᱭ ᱟᱠᱚ ᱟᱫᱚ ᱩᱱᱠᱩᱠᱚ ᱥᱩᱞᱚᱵᱷ ᱢᱩᱞᱞᱚᱛᱮ ᱚᱱᱠᱟᱞᱮ ᱮᱢᱟᱦᱟᱠᱚ ᱠᱟᱱᱟ ᱡᱟᱦᱟᱸᱞᱮᱠᱟ ᱨᱮᱹᱴ ᱪᱟᱹᱞᱩᱠᱚᱜᱼᱟ ᱚᱱᱟ ᱠᱷᱚᱡᱫᱚ ᱠᱤᱪᱷᱩ ᱞᱮᱹᱥᱧᱚᱜ ᱠᱟᱛᱮᱫᱞᱮ ᱮᱢᱟ ᱠᱚᱣᱟ ᱟᱠᱚᱣᱟᱜᱦᱚᱸ ᱦᱩᱭᱩᱜ ᱢᱟ ᱦᱮᱸ ᱦᱮᱸ ᱦᱮᱸ ᱴᱷᱤᱠᱟ ᱦᱮᱸ ᱦᱮᱸ ᱴᱷᱤᱠᱟ ᱱᱚᱣᱟ ᱟᱵᱤᱱᱟᱜ ᱠᱚᱱᱴᱟᱠ ᱱᱟᱦᱟᱜᱞᱤᱧ ᱫᱚᱦᱚᱠᱟᱜᱼᱟ ᱱᱟᱦᱟᱜ ᱛᱚᱵᱮ ᱴᱷᱤᱠᱟ